ᱟᱞᱮ ᱱᱚᱣᱟ ᱵᱤᱫᱷᱟᱱ ᱥᱚᱵᱷᱟ ᱨᱮ ᱢᱤᱥᱴᱟᱨ ᱨᱟᱢᱫᱟᱥ ᱨᱮᱱ ᱡᱟᱦᱟᱸᱭ ᱠᱤ ᱟᱹᱰᱤ ᱟᱭᱢᱟ ᱟᱭᱢᱟ ᱞᱮᱠᱟᱱ ᱡᱤᱱᱤᱥᱮ ᱠᱚᱨᱟᱣ ᱠᱟᱜ ᱠᱟᱹᱢᱤ ᱫᱮᱠᱷᱟᱣ ᱠᱟᱜ ᱟᱨ ᱨᱮᱸᱜᱮᱡ ᱦᱚᱲ ᱠᱚ ᱟᱨ ᱟᱠᱚ ᱢᱟᱵᱚᱱ ᱱᱚᱣᱟ ᱥᱟᱶᱛᱟ ᱨᱮᱱ ᱱᱤᱭᱟᱹ ᱥᱟᱶᱛᱟ ᱠᱚᱨᱮᱱ ᱦᱚᱲ ᱠᱚ ᱟᱹᱰᱤ ᱱᱟᱯᱟᱭ ᱛᱮ ᱫᱩᱞᱟᱹᱲᱮ ᱮᱢ ᱠᱟᱫ ᱠᱚᱣᱟ ᱟᱨ ᱨᱮᱸᱜᱮᱡ ᱦᱚᱲ ᱠᱚ ᱟᱹᱰᱤ ᱡᱳᱨᱮ ᱥᱩᱵᱤᱫᱷᱟ ᱠᱟᱜ ᱠᱚᱣᱟ ᱡᱚᱢ ᱨᱮ ᱧᱩ ᱨᱮ ᱡᱟᱦᱟᱱᱟᱜ ᱛᱮ ᱠᱟᱹᱢᱤᱭᱟᱭ ᱩᱱᱤ ᱚᱱᱟ ᱛᱮᱜᱮ ᱯᱩᱨᱚᱱ ᱮᱭᱟᱭ ᱟᱨ ᱟᱹᱰᱤ ᱟᱭᱢᱟ ᱞᱮᱠᱟᱛᱮ ᱩᱱᱤ ᱫᱚ ᱦᱚᱲ ᱠᱚ ᱠᱩᱥᱤ ᱟᱭᱟ ᱡᱟᱦᱟᱱᱟᱜ ᱠᱚ ᱞᱟᱹᱭᱟ ᱚᱱᱟᱭ ᱠᱚᱨᱟᱣ ᱠᱟᱜᱼᱟ ᱡᱟᱦᱟᱸᱭᱟᱜ ᱵᱞᱚᱠ ᱨᱮ ᱠᱟᱹᱢᱤ ᱵᱟᱭ ᱜᱟᱱᱚᱜ ᱠᱷᱟᱱ ᱚᱱᱟᱭ ᱠᱟᱹᱢᱤᱭᱟᱠᱚᱣᱟ ᱟᱨ ᱟᱹᱰᱤ ᱵᱮᱥ ᱞᱮᱠᱟᱛᱮ ᱩᱱᱤ ᱱᱤᱛ ᱫᱷᱟᱹᱨᱤᱡ ᱛᱮ ᱱᱮᱛᱟ ᱞᱮᱠᱟᱱ ᱦᱚᱲ ᱢᱮᱱᱟᱭᱟ ᱱᱚᱣᱟ ᱜᱷᱟᱴᱥᱤᱞᱟᱹ ᱵᱤᱫᱷᱟᱱ ᱥᱚᱵᱷᱟ ᱨᱮᱫᱚ ᱟᱡ ᱢᱤᱫᱴᱟᱝ ᱨᱟᱡᱟ ᱞᱮᱠᱟᱱᱤᱡ ᱦᱚᱲ ᱠᱟᱱᱟᱭ ᱚᱱᱟᱛᱮ ᱦᱚᱲ ᱟᱹᱰᱤ ᱦᱚᱲ ᱠᱚ ᱠᱩᱥᱤᱭᱟᱭᱟ ᱚᱱᱟᱛᱮ ᱟᱭᱟᱜ ᱧᱩᱛᱩᱢ ᱜᱮᱠᱚ ᱱᱟᱨᱟᱭᱟ ᱟᱞᱮ ᱨᱮᱱ ᱦᱟᱯᱲᱟᱢ ᱵᱟᱵᱟ ᱠᱚᱠᱚ ᱞᱟᱹᱭᱟ ᱠᱤ ᱥᱮᱫᱟᱭ ᱦᱚᱸ ᱚᱱᱠᱟ ᱜᱮ ᱠᱟᱹᱢᱤᱞᱮ ᱟᱨ ᱟᱹᱰᱤ ᱵᱮᱥ ᱛᱮ ᱛᱟᱦᱮᱸ ᱠᱟᱱᱟ ᱱᱤᱛᱚᱜ ᱦᱚᱸ ᱚᱱᱠᱟ ᱜᱮ ᱢᱮᱱᱟᱭᱟ ᱟᱹᱰᱤ ᱵᱮᱥ ᱞᱮᱠᱟ ᱛᱮᱜᱮ